ᱦᱮᱞᱳ ᱫᱟᱫᱟ ᱟᱢᱠᱤ ᱚᱴᱳ ᱠᱮᱹᱵᱽ ᱨᱮᱱ ᱰᱨᱟᱭᱵᱷᱟᱨᱮᱢ ᱢᱮᱱᱫᱟ ᱢᱟᱥᱮ ᱳᱴᱤᱯᱤ ᱞᱟᱹᱭ ᱢᱮᱥᱮ ᱦᱮᱸ ᱴᱷᱤᱠ ᱜᱮᱭᱟ ᱛᱳ ᱢᱮᱱᱮᱫ ᱠᱟᱱ ᱛᱟᱦᱮᱱᱤᱧ ᱪᱮᱫ ᱫᱟᱫᱟ ᱡᱮᱦᱮᱛᱩ ᱱᱚᱛᱮ ᱱᱟᱥᱮᱭᱟᱜ ᱞᱟᱦᱟ ᱧᱚᱜ ᱨᱮ ᱟᱞᱮ ᱠᱷᱚᱡ ᱱᱟᱥᱮᱭᱟᱜ ᱞᱟᱦᱟ ᱧᱚᱜ ᱨᱮ ᱛᱳ ᱚᱱᱛᱮ ᱨᱮ ᱡᱟᱢ ᱠᱟᱱᱟ ᱜᱟᱹᱰᱤ ᱛᱳ ᱮᱠᱥᱤᱰᱮᱱᱴ ᱦᱩᱭ ᱠᱟᱱᱟ ᱚᱱᱟᱛᱮ ᱡᱟᱢ ᱠᱟᱱᱟ ᱱᱤᱛᱚᱜ ᱟᱢ ᱴᱷᱮᱱ ᱪᱟᱞᱟᱜ ᱛᱮ ᱠᱳᱱᱳ ᱮᱴᱟᱜ ᱰᱟᱦᱟᱨ ᱠᱤ ᱵᱟᱹᱱᱩᱜᱼᱟ ᱟᱫᱚ ᱟᱫᱚᱧ ᱢᱮᱱᱫᱟ ᱡᱮ ᱛᱤᱱᱟᱹᱜ ᱜᱷᱟᱹᱲᱤᱡ ᱪᱟᱞᱟᱜ ᱛᱮ ᱞᱟᱜᱟᱜᱼᱟ ᱛᱤᱱᱟᱹᱜ ᱟᱫᱷᱟ ᱜᱷᱚᱱᱴᱟ ᱜᱟᱱ ᱩᱱ ᱜᱷᱟᱹᱲᱤᱡ ᱵᱟᱯᱨᱮ ᱟᱪᱪᱷᱟ ᱴᱷᱤᱠ ᱜᱮᱭᱟ ᱴᱳᱴᱳ ᱰᱨᱟᱭᱵᱷᱟᱨᱤᱧ ᱢᱮᱛᱟᱭ ᱠᱟᱱᱟ ᱦᱟᱸᱜ ᱱᱤᱛᱚᱜ ᱴᱳᱴᱳ ᱦᱮᱡ ᱱᱟ ᱴᱷᱤᱠ ᱜᱮᱭᱟ ᱪᱟᱞᱟᱜ ᱠᱟᱹᱱᱟᱹᱧ ᱛᱟᱦᱚᱞᱮ ᱟᱢ ᱴᱷᱮᱱ ᱴᱷᱤᱠ ᱜᱮᱭᱟ ᱛᱟᱦᱚᱞᱮ ᱫᱟ ᱫᱚᱦᱚᱭ ᱫᱟᱹᱧ